ᱤᱧ ᱵᱟᱲᱟᱭ ᱢᱚᱬᱮ ᱜᱚᱴᱮᱡ ᱰᱮᱹᱴ ᱦᱩᱭᱩᱜ ᱠᱟᱱᱟ ᱠᱷᱮᱨᱣᱟᱞ ᱥᱚᱨᱮᱱᱟᱜ ᱡᱟᱱᱟᱢ ᱢᱟᱦᱟ ᱱᱚᱭᱮᱭ ᱰᱤᱥᱮᱢᱵᱚᱨ ᱩᱱᱤᱥᱥᱚ ᱥᱟᱛᱟᱱᱚᱵᱽᱵᱚᱭ ᱥᱟᱫᱷᱩ ᱨᱟᱢᱪᱟᱸᱫᱽ ᱢᱩᱨᱢᱩᱟᱜ ᱡᱟᱱᱟᱢ ᱢᱟᱦᱟ ᱛᱤᱨᱤᱥᱮ ᱮᱯᱨᱤᱞ ᱟᱴᱟᱨᱚᱥᱚ ᱥᱟᱛᱟᱱᱚᱵᱽᱵᱚᱭ ᱢᱟᱡᱷᱤ ᱨᱟᱢᱫᱟᱥ ᱴᱩᱰᱩ ᱡᱟᱱᱟᱢ ᱢᱟᱦᱟ ᱦᱩᱭᱩᱜ ᱠᱟᱱᱟ ᱫᱩᱭᱮᱭ ᱚᱠᱴᱚᱵᱚᱨ ᱟᱴᱷᱚᱨᱚᱥᱚ ᱪᱩᱭᱟᱱᱱᱚ ᱥᱟᱨᱚᱫᱟ ᱯᱨᱚᱥᱟᱫᱽ ᱠᱤᱥᱠᱩ ᱡᱟᱱᱟᱢ ᱢᱟᱦᱟ ᱦᱩᱭᱩᱜ ᱠᱟᱱᱟ ᱥᱮᱠᱮᱱᱰ ᱯᱷᱮᱵᱨᱩᱣᱟᱨᱤ ᱩᱱᱤᱥᱥᱚ ᱩᱱᱛᱨᱤᱥ ᱯᱚᱱᱰᱤᱛ ᱨᱚᱜᱷᱩᱱᱟᱛᱷ ᱢᱩᱨᱢᱩ ᱡᱟᱱᱟᱢ ᱢᱟᱦᱟ ᱦᱩᱭᱩᱜ ᱠᱟᱱᱟ ᱯᱟᱸᱪᱮᱭ ᱢᱮᱹ ᱩᱱᱤᱥᱥᱚ ᱯᱟᱸᱪ